ᱟᱵᱚ ᱥᱟᱱᱛᱟᱲ ᱥᱚᱢᱟᱡᱽ ᱨᱮᱫᱚ ᱵᱟᱦᱟ ᱟᱨ ᱥᱚᱦᱚᱨᱟᱭ ᱫᱚ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱵᱟᱝ ᱱᱚᱣᱟ ᱥᱟᱱᱛᱟᱲ ᱥᱚᱢᱟᱡᱽ ᱨᱮ ᱱᱚᱣᱟ ᱵᱟᱦᱟ ᱫᱚ ᱡᱮᱢᱚᱱ ᱵᱟᱦᱟ ᱡᱟᱦᱮᱨ ᱨᱮᱠᱚ ᱯᱩᱡᱟᱹᱭᱟ ᱱᱚᱣᱟ ᱡᱟᱦᱮᱨ ᱨᱮ ᱯᱩᱡᱟᱹ ᱠᱟᱛᱮᱫ ᱫᱚ ᱯᱩᱡᱟᱹ ᱡᱚᱠᱷᱚᱱ ᱫᱚ ᱟᱭᱢᱟ ᱨᱚᱠᱚᱢ ᱥᱟᱢᱟᱱ ᱠᱚ ᱤᱫᱤᱭᱟ ᱡᱮᱢᱚᱱ ᱠᱟᱭᱨᱟ ᱵᱟᱛᱟᱥᱟ ᱟᱨ ᱟᱭᱢᱟ ᱨᱚᱠᱚᱢ ᱡᱤᱱᱤᱥ ᱞᱟᱜᱟᱜᱼᱟ ᱟᱨ ᱥᱤᱢ ᱥᱮ ᱯᱟᱣᱨᱟ ᱛᱮᱠᱚ ᱥᱚᱲᱮᱭᱟ ᱟᱨ ᱩᱱ ᱡᱚᱠᱷᱚᱱ ᱚᱱᱟ ᱚᱸᱰᱮ ᱟᱭᱢᱟ ᱜᱷᱟᱨᱚᱸᱡᱽ ᱨᱮᱱ ᱡᱚᱛᱚᱦᱚᱲ ᱠᱚ ᱡᱟᱣᱨᱟᱜᱼᱟ ᱟᱨ ᱚᱱᱟ ᱯᱨᱚᱥᱟᱫ ᱞᱮᱠᱟ ᱚᱱᱟ ᱠᱷᱤᱪᱩᱲᱤ ᱫᱟᱠᱟ ᱠᱚ ᱦᱟᱹᱴᱤᱧ ᱠᱟᱛᱮᱫ ᱠᱚ ᱡᱚᱢᱟ ᱚᱱᱟ ᱡᱚᱢ ᱵᱟᱲᱟ ᱠᱟᱛᱮᱫ ᱫᱚ ᱠᱚ ᱮᱱᱮᱡᱚᱜᱼᱟ ᱢᱚᱡᱽ ᱜᱮ ᱱᱟᱣᱟᱱᱟᱜ ᱠᱤᱪᱨᱤᱡᱽ ᱠᱚ ᱦᱚᱨᱚᱜ ᱤᱫᱤᱭᱟ ᱟᱨᱠᱚ ᱮᱱᱮᱡᱚᱜᱼᱟ ᱨᱟᱹᱥᱠᱟᱹ ᱟᱠᱚ ᱛᱩᱢᱫᱟᱜ ᱴᱟᱢᱟᱠ ᱱᱤᱭᱮ ᱚᱱᱠᱟᱛᱮ ᱱᱟᱭᱠᱮ ᱵᱟᱵᱟ ᱫᱚ ᱚᱲᱟᱜ ᱛᱮᱠᱚ ᱟᱛᱟᱝ ᱟᱫᱮᱨᱮᱭᱟ ᱟᱨ ᱚᱲᱟᱜ ᱚᱲᱟᱜ ᱠᱟᱭᱨᱟ ᱵᱟᱛᱟᱥᱟ ᱟᱨ ᱵᱟᱦᱟ ᱠᱚᱠᱚ ᱮᱢᱟᱣᱟᱠᱚᱣᱟᱭ ᱟᱨ ᱠᱟᱴᱟ ᱠᱚ ᱟᱹᱨᱩᱵᱮᱭᱟ ᱟᱨ ᱚᱱᱠᱟ ᱞᱮᱠᱟᱜᱮ ᱥᱚᱦᱚᱨᱟᱭ ᱯᱚᱨᱚᱵᱽ ᱦᱚᱸ ᱟᱹᱰᱤ ᱢᱟᱨᱟᱝ ᱯᱚᱨᱚᱵᱽ ᱠᱟᱱ ᱛᱟᱵᱳᱱᱟ ᱟᱵᱳ ᱥᱟᱱᱛᱟᱲ ᱥᱚᱢᱟᱡᱽ ᱨᱮ ᱥᱟᱱᱛᱟᱲ ᱥᱚᱢᱟᱡᱽ ᱨᱮᱦᱚᱸ ᱚᱱᱠᱟᱜᱮ ᱥᱮ ᱡᱟᱦᱟᱸ ᱠᱷᱮᱛ ᱴᱟᱺᱰᱤ ᱠᱚᱨᱮ ᱠᱚ ᱜᱚᱴᱼᱟ ᱥᱤᱢ ᱵᱟᱝᱠᱷᱟᱱ ᱯᱟᱣᱨᱟ ᱛᱮ ᱟᱨ ᱚᱱᱟᱦᱚᱸ ᱡᱷᱚᱛᱚ ᱦᱚᱲᱠᱚ ᱦᱟᱹᱴᱤᱧᱟ ᱡᱚᱛᱚ ᱟᱵᱚ ᱚᱲᱟᱜ ᱨᱮᱱ ᱡᱚᱛᱚ ᱦᱚᱲ ᱟᱨᱠᱚ ᱡᱚᱢᱟ ᱢᱤᱞᱮᱢᱤᱥᱮ ᱢᱚᱡᱽ ᱜᱮ ᱟᱨ ᱡᱚᱢ ᱠᱟᱛᱮᱫ ᱠᱚ ᱟᱯᱟᱱ ᱟᱹᱯᱤᱱᱚᱜᱼᱟ ᱟᱨ ᱠᱚ ᱚᱲᱟᱜ ᱠᱚ ᱪᱟᱞᱟᱜᱼᱟ ᱟᱨ ᱚᱱᱟᱦᱚᱸ ᱟᱭᱢᱟ ᱨᱚᱠᱚᱢ ᱚᱲᱟᱜ ᱨᱮ ᱦᱮᱡ ᱠᱟᱛᱮᱫ ᱠᱚ ᱫᱚᱥᱟᱨ ᱦᱤᱞᱳᱜ ᱫᱚᱠᱚ ᱰᱟᱹᱵᱽᱨᱟᱹ ᱥᱟᱯᱷᱟᱜᱼᱟ ᱟᱨ ᱢᱚᱡᱽ ᱥᱟᱯᱷᱟ ᱠᱤᱪᱨᱤᱡᱽ ᱠᱚᱠᱚ ᱞᱟᱫᱮᱭᱟ ᱟᱨᱠᱚ ᱵᱚᱸᱜᱟᱼᱵᱩᱨᱩᱜᱼᱟ ᱫᱚ ᱵᱚᱸᱜᱟᱼᱵᱩᱨᱩᱜ ᱟᱠᱚ ᱥᱤᱢ ᱠᱚ ᱥᱮ ᱯᱟᱣᱨᱟ ᱠᱚᱠᱚ ᱵᱚᱸᱜᱟ ᱠᱚᱣᱟ ᱟᱨ ᱠᱚ ᱩᱛᱩ ᱫᱟᱠᱟᱭᱟ ᱯᱮᱲᱟ ᱠᱚᱠᱚ ᱱᱮᱶᱛᱟ ᱠᱚᱣᱟ ᱯᱮᱲᱟ ᱠᱚᱠᱚ ᱦᱤᱡᱩᱜᱼᱟ ᱩᱱ ᱦᱤᱞᱳᱜ ᱫᱚ ᱟᱨᱠᱚ ᱡᱚᱢᱼᱧᱩᱭᱟ ᱦᱮᱸᱥᱮᱡᱼᱥᱮᱠᱨᱮᱡ ᱠᱚ ᱛᱟᱦᱮᱱᱟ